ᱤᱧᱟᱹᱜ ᱩᱭᱦᱟᱹᱨ ᱟᱱᱟᱜ ᱫᱤᱱ ᱫᱚ ᱛᱟᱦᱮᱸ ᱠᱟᱱᱟ ᱢᱟᱜᱷᱤ ᱯᱩᱨᱱᱤᱢᱟ ᱤᱱᱟᱹ ᱦᱤᱞᱳᱜ ᱫᱚ ᱜᱟᱛᱮ ᱠᱚ ᱥᱟᱶ ᱟᱞᱮᱭᱟᱜ ᱢᱟᱨᱟᱝ ᱰᱩᱝᱨᱤ ᱨᱮ ᱫᱮᱡᱚᱜ ᱚᱠᱛᱚ ᱢᱤᱫᱴᱟᱝ ᱫᱷᱤᱨᱤ ᱨᱮ ᱞᱮᱵᱮᱫ ᱞᱮᱱᱟ ᱡᱟᱦᱟᱸ ᱫᱷᱤᱨᱤ ᱫᱚ ᱟᱞᱜᱟ ᱜᱮ ᱛᱟᱦᱮᱸᱜ ᱚᱱᱟ ᱫᱷᱤᱨᱤ ᱞᱮᱵᱮᱫ ᱥᱟᱶᱛᱮ ᱧᱩᱨ ᱞᱮᱱᱟ ᱥᱟᱶᱛᱮ ᱤᱧ ᱦᱚᱧ ᱧᱩᱨ ᱛᱚᱨᱟᱜ ᱠᱟᱱ ᱛᱟᱦᱮᱸᱜ ᱢᱮᱱᱠᱷᱟᱱ ᱜᱟᱛᱮ ᱠᱚ ᱛᱟᱦᱮᱸ ᱠᱟᱱᱟ ᱥᱟᱵ ᱠᱤᱫᱤᱧᱟ ᱟᱨ ᱠᱚ ᱨᱟᱠᱟᱵᱽ ᱠᱤᱫᱤᱧᱟ ᱚᱱᱠᱟ ᱵᱚᱛᱚᱨᱟᱱᱟᱜ ᱫᱤᱱ ᱛᱟᱦᱮᱸ ᱠᱟᱱᱟ ᱡᱮ ᱪᱮᱫ ᱤᱧ ᱞᱟᱹᱭᱟ ᱴᱷᱤᱠ ᱢᱟᱡᱟᱱ ᱚᱠᱛᱚ ᱛᱟᱦᱮᱸ ᱠᱟᱱᱟ ᱜᱟᱛᱮ ᱠᱚ ᱥᱟᱶ ᱫᱟᱬᱟ ᱫᱟᱬᱟᱛᱮ ᱢᱟᱨᱟᱝ ᱰᱩᱝᱨᱤ ᱧᱮᱞ ᱞᱮ ᱥᱮᱱ ᱞᱮᱱᱟ ᱟᱨ ᱚᱱᱟ ᱚᱠᱛᱚ ᱱᱚᱝᱠᱟᱱ ᱜᱷᱚᱴᱚᱱ ᱦᱩᱭ ᱱᱟ ᱡᱮ ᱱᱤᱛᱚᱜ ᱦᱟᱹᱵᱤᱡ ᱤᱧ ᱩᱭᱦᱟᱹᱨ ᱮᱜ ᱜᱮᱭᱟ ᱥᱮ ᱤᱧᱟᱹᱜ ᱫᱤᱥᱟᱹ ᱢᱮᱱᱟᱜ ᱜᱮᱛᱤᱧᱟ